ᱦᱮᱸ ᱟᱵᱚ ᱡᱩᱣᱟᱹᱱ ᱠᱚ ᱡᱩᱣᱟᱹᱱ ᱠᱚᱲᱟ ᱠᱩᱲᱤ ᱠᱚ ᱡᱟᱦᱟᱸ ᱚᱠᱛᱚ ᱵᱚᱱ ᱧᱮᱞ ᱮᱫᱟ ᱛᱤᱦᱤᱧᱟᱜ ᱚᱠᱛᱚ ᱡᱟᱦᱟᱸ ᱯᱷᱩᱨᱜᱟᱹᱞᱟᱠᱟᱱ ᱯᱚᱸᱪᱟᱛᱛᱳᱨ ᱵᱚᱪᱷᱚᱨ ᱯᱟᱨᱚᱢ ᱯᱚᱧᱪᱟᱥ ᱵᱚᱪᱷᱚᱨ ᱯᱟᱨᱚᱢ ᱠᱟᱛᱮᱫ ᱦᱚᱸ ᱛᱤᱦᱤᱧ ᱡᱟᱦᱟᱸ ᱠᱚ ᱚᱠᱛᱚ ᱨᱮ ᱛᱤᱦᱤᱧ ᱯᱷᱩᱨᱜᱟᱹᱞᱟᱠᱟᱱ ᱚᱠᱛᱚ ᱨᱮ ᱡᱟᱦᱟᱸ ᱟᱵᱚ ᱡᱮᱵᱚᱱ ᱧᱮᱞᱟᱠᱟᱫᱟ ᱡᱮ ᱵᱟᱵᱟ ᱛᱤᱞᱠᱟᱹ ᱥᱤᱫᱩ ᱠᱟᱱᱩ ᱢᱩᱨᱢᱩ ᱵᱤᱨᱥᱟᱹ ᱢᱩᱱᱰᱟᱹ ᱪᱟᱸᱫ ᱵᱷᱟᱭᱨᱳ ᱯᱷᱩᱞᱳ ᱡᱷᱟᱱᱳ ᱥᱟᱱᱟᱢ ᱜᱮ ᱜᱚᱲᱚᱜᱚᱯᱚᱲᱚ ᱠᱟᱛᱮ ᱯᱷᱩᱨᱜᱟᱹᱞ ᱡᱤᱭᱚᱱ ᱨᱮ ᱡᱤᱣᱤ ᱠᱚ ᱟᱞᱟᱭ ᱠᱟᱫᱟ ᱢᱟᱭᱟᱝ ᱠᱚ ᱞᱤᱸᱜᱤᱭᱟᱠᱟᱫᱟ ᱢᱮᱱᱠᱷᱟᱱ ᱛᱤᱦᱤᱧ ᱟᱵᱚᱣᱟᱜ ᱛᱤᱦᱤᱧ ᱡᱟᱦᱟᱸ ᱟᱵᱚᱣᱟᱜ ᱢᱟᱱᱣᱟ ᱥᱮ ᱟᱵᱚᱣᱟᱜ ᱥᱟᱶᱛᱟ ᱯᱷᱩᱨᱜᱟᱹᱞ ᱨᱮ ᱯᱷᱩᱨᱜᱟᱹᱞ ᱱᱤᱛ ᱦᱚᱸ ᱟᱹᱣᱨᱤ ᱵᱚᱱ ᱦᱩᱭ ᱫᱟᱲᱮᱭᱟᱜᱼᱟ ᱫᱤᱥᱚᱢ ᱯᱷᱩᱨᱜᱟᱹᱞ ᱟᱠᱟᱱ ᱨᱮᱦᱚᱸ ᱠᱤᱱᱛᱩ ᱢᱟᱱᱣᱟ ᱱᱤᱛ ᱦᱚᱸ ᱟᱣᱨᱤ ᱵᱚᱱ ᱯᱷᱩᱨᱜᱟᱹᱞᱚᱜᱼᱟ ᱚᱱᱟ ᱞᱮᱠᱟᱛᱤᱧ ᱢᱮᱱᱟ ᱛᱤᱦᱤᱧ ᱟᱵᱚ ᱡᱩᱣᱟᱹᱱ ᱠᱚᱲᱟ ᱠᱩᱲᱤ ᱜᱤᱫᱽᱨᱟᱹ ᱠᱚ ᱛᱤᱦᱤᱧ ᱱᱚᱝᱠᱟᱱᱟᱜ ᱯᱷᱩᱨᱜᱟᱹᱞ ᱠᱟᱹᱢᱤ ᱨᱮ ᱜᱚᱲᱚ ᱵᱟᱠᱚ ᱮᱢ ᱫᱟᱲᱮᱭᱟᱵᱚᱱ ᱠᱟᱱᱟ ᱵᱟᱠᱚ ᱮᱢ ᱫᱟᱲᱮᱭᱟᱵᱚᱱ ᱠᱟᱱᱛᱮ ᱱᱤᱭᱟᱹ ᱟᱵᱚᱣᱟᱜ ᱠᱟᱹᱢᱤᱦᱚᱨᱟ ᱫᱚ ᱟᱹᱰᱤ ᱛᱟᱭᱚᱢ ᱜᱮ ᱛᱤᱦᱤᱧ ᱡᱟᱦᱟᱸᱭ ᱦᱚᱲ ᱛᱟᱭᱚᱢ ᱠᱚ ᱛᱟᱦᱮᱸᱠᱟᱱᱟ ᱞᱟᱦᱟᱭᱮᱱᱟᱠᱚ ᱛᱤᱦᱤᱧ ᱟᱵᱚ ᱫᱚ ᱛᱟᱭᱚᱢ ᱨᱮ ᱛᱤᱦᱤᱧ ᱛᱟᱭᱚᱢ ᱨᱮ ᱟᱹᱫᱤᱵᱟᱹᱥᱤ ᱵᱚᱱ ᱧᱩᱢᱩᱜ ᱠᱟᱱᱟ ᱟᱹᱫᱤᱵᱟᱹᱥᱤ ᱥᱟᱶᱛᱟ ᱫᱚ ᱟᱹᱰᱤ ᱛᱟᱭᱚᱢ ᱨᱮ ᱪᱮᱫᱟᱜ ᱛᱟᱭᱚᱢ ᱨᱮ ᱢᱮᱱᱠᱷᱟᱱ ᱛᱤᱦᱤᱧ ᱡᱟᱦᱟᱸ ᱡᱩᱣᱟᱹᱱ ᱠᱚ ᱢᱮᱛᱟ ᱠᱚ ᱠᱟᱱᱟ ᱡᱩᱣᱟᱹᱱ ᱫᱚ ᱚᱠᱟᱞᱮᱠᱟ ᱩᱢᱮᱨ ᱛᱮ ᱡᱩᱣᱟᱹᱱ ᱥᱮ ᱠᱟᱹᱢᱤ ᱛᱮ ᱡᱩᱣᱟᱹᱱ ᱛᱤᱦᱤᱧ ᱡᱟᱦᱟᱸ ᱡᱩᱣᱟᱹᱱ ᱨᱮᱭᱟᱜ ᱫᱟᱲᱮ ᱡᱩᱣᱟᱹᱱ ᱫᱟᱲᱮ ᱡᱟᱦᱟᱸ ᱫᱚ ᱫᱟᱲᱮ ᱫᱚᱵᱚᱱ ᱢᱮᱱ ᱮᱫᱟ ᱡᱮ ᱛᱤᱦᱤᱧ ᱯᱷᱩᱨᱜᱟᱹᱞ ᱠᱚ ᱟᱹᱜᱩ ᱠᱮᱭᱟ ᱱᱩᱠᱩ ᱡᱩᱣᱟᱹᱱ ᱠᱚ ᱛᱤᱦᱤᱧ ᱱᱚᱣᱟ ᱯᱷᱩᱨᱜᱟᱹᱞ ᱡᱟᱦᱟᱸ ᱠᱟᱹᱢᱤ ᱢᱟᱱᱣᱟᱣᱟᱜ ᱯᱷᱩᱨᱜᱟᱹᱞ ᱫᱤᱥᱚᱢ ᱨᱮᱱᱟᱜ ᱯᱷᱩᱨᱜᱟᱹᱞ ᱯᱟᱹᱨᱥᱤ ᱨᱮᱭᱟᱜ ᱯᱷᱩᱨᱜᱟᱹᱞ ᱡᱚᱛᱚ ᱨᱮᱭᱟᱜ ᱜᱮ ᱯᱷᱩᱨᱜᱟᱹᱞ ᱠᱚ ᱵᱩᱡᱷᱟᱹᱣ ᱧᱟᱢ ᱫᱟᱲᱮᱭᱟᱜᱼᱟ ᱩᱝᱠᱩᱣᱟᱜ ᱫᱟᱲᱮ ᱥᱟᱨᱥᱟᱣ ᱫᱟᱲᱮᱭᱟᱜᱼᱟ ᱟᱨ ᱥᱚᱝᱜᱽ ᱛᱟᱞᱟᱛᱮ ᱱᱩᱠᱩ ᱱᱚᱣᱟ ᱠᱚ ᱥᱟᱨᱥᱟᱣ ᱫᱟᱲᱮᱭᱟᱜᱼᱟ ᱢᱮᱱᱠᱷᱟᱱ ᱛᱤᱦᱤᱧ ᱟᱵᱚᱣᱟᱜ ᱠᱟᱹᱢᱤ ᱛᱟᱞᱟ ᱨᱮ ᱡᱟᱦᱟᱸ ᱧᱮᱞᱚᱜᱚᱜ ᱠᱟᱱᱟ ᱡᱩᱣᱟᱹᱱ ᱠᱚ ᱟᱹᱰᱤ ᱛᱟᱭᱚᱢ ᱨᱮ ᱛᱤᱦᱤᱧ ᱡᱟᱦᱟᱸ ᱫᱚᱵᱚᱱ ᱧᱮᱞ ᱠᱚᱣᱟ ᱡᱩᱣᱟᱹᱱ ᱠᱚ ᱦᱟᱴ ᱯᱟᱛᱟ ᱴᱟᱺᱰᱤ ᱥᱮᱸᱫᱽᱨᱟ ᱠᱟᱨᱠᱟ ᱚᱱᱛᱮ ᱫᱚᱵᱚᱱ ᱧᱮᱞ ᱠᱚᱣᱟ ᱢᱮᱱᱠᱷᱟᱱ ᱛᱤᱦᱤᱧ ᱯᱷᱩᱨᱜᱟᱹᱞ ᱠᱟᱹᱢᱤ ᱨᱮ ᱡᱟᱦᱟᱸ ᱥᱮᱪᱮᱫ ᱠᱟᱹᱢᱤ ᱨᱮ ᱯᱷᱩᱨᱜᱟᱹᱞ ᱠᱟᱹᱢᱤ ᱨᱮ ᱡᱟᱦᱟᱸ ᱟᱵᱚ ᱛᱤᱦᱤᱧ ᱯᱷᱩᱨᱜᱟᱹᱞ ᱠᱟᱹᱢᱤ ᱨᱮ ᱡᱟᱦᱟᱸ ᱟᱵᱚ ᱛᱤᱦᱤᱧ ᱡᱟᱦᱟᱸ ᱞᱟᱹᱠᱛᱤᱭᱟᱱ ᱠᱟᱹᱢᱤ ᱨᱮ ᱟᱵᱚ ᱵᱚᱱ ᱠᱷᱚᱡᱚᱜ ᱠᱟᱱᱟ ᱚᱱᱟ ᱨᱮᱫᱚ ᱟᱹᱰᱤ ᱠᱚᱢ ᱜᱮᱭᱟ ᱠᱚ ᱚᱱᱟ ᱠᱚᱢ ᱠᱷᱟᱹᱛᱤᱨ ᱜᱮ ᱛᱤᱦᱤᱧ ᱟᱵᱚ ᱛᱟᱭᱚᱢ ᱞᱟᱦᱟᱛᱮ ᱢᱟᱲᱟᱝ ᱵᱚ ᱡᱟᱱᱟᱢ ᱟᱠᱟᱱᱟ ᱵᱟᱲᱟᱭ ᱜᱮᱭᱟ ᱛᱤᱦᱤᱧ ᱪᱮᱫᱟᱜ ᱛᱟᱭᱚᱢ ᱠᱟᱱᱟ ᱢᱮᱱᱟᱜ ᱵᱚᱱᱟ ᱱᱤᱛ ᱡᱚᱛᱚ ᱨᱮᱜᱮ ᱟᱵᱚ ᱛᱟᱭᱚᱢ ᱨᱮ ᱛᱟᱦᱮᱱᱵᱚᱱ ᱠᱟᱛᱷᱟ ᱵᱚ ᱛᱟᱭᱚᱢ ᱛᱟᱭᱚᱢ ᱱᱚᱜᱼᱚ ᱱᱚᱝᱠᱟᱧ ᱢᱮᱱᱮᱫᱟ ᱡᱩᱣᱟᱹᱱ ᱠᱚᱫᱚ ᱱᱚᱝᱠᱟᱱ ᱠᱟᱹᱢᱤ ᱨᱮ ᱡᱩᱫᱤ ᱠᱚ ᱜᱚᱲᱚ ᱫᱟᱲᱮᱭᱟᱵᱚᱱᱟ ᱡᱩᱣᱟᱹᱱ ᱠᱟᱹᱢᱤ ᱨᱮ ᱡᱩᱫᱤ ᱠᱚ ᱥᱚᱦᱚᱡᱳᱜᱤ ᱫᱟᱲᱮᱭᱟᱵᱚᱱᱟ ᱛᱟᱦᱚᱞᱮ ᱠᱷᱟᱱ ᱛᱤᱦᱤᱧ ᱫᱷᱟᱹᱨᱤᱡ ᱛᱮ ᱟᱵᱚᱣᱟᱜ ᱠᱟᱹᱢᱤ ᱯᱷᱩᱨᱜᱟᱹᱞ ᱠᱟᱹᱢᱤ ᱢᱟᱲᱟᱝ ᱛᱟᱭᱚᱢ ᱥᱮᱫ ᱵᱟᱝ ᱛᱟᱭᱚᱢ ᱠᱚᱜᱼᱟ ᱢᱟᱲᱟᱝ ᱥᱮᱫ ᱜᱮ ᱪᱟᱞᱟᱣ ᱠᱚᱜᱼᱟ ᱟᱫᱚ ᱚᱱᱟᱜᱤᱧ ᱞᱟᱹᱭᱟ ᱛᱤᱦᱤᱧ ᱡᱩᱣᱟᱹᱱ ᱠᱚ ᱡᱩᱭᱟᱹᱱ ᱠᱟᱛᱷᱟ ᱛᱮᱫ ᱵᱟᱠᱚ ᱵᱩᱡᱷᱟᱹᱣ ᱫᱟᱲ ᱟᱠᱟᱫ ᱛᱮᱜᱮ ᱛᱤᱦᱤᱧ ᱫᱚ ᱱᱚᱣᱟ ᱜᱤᱧ ᱢᱮᱱᱟ ᱛᱤᱦᱤᱧ ᱚᱱᱟ ᱚᱠᱛᱚ ᱨᱮ ᱱᱚᱣᱟ ᱠᱟᱹᱢᱤ ᱨᱮ ᱡᱚᱛᱚ ᱠᱟᱹᱢᱤ ᱨᱮ ᱵᱟᱠᱚ ᱮᱢ ᱫᱟᱲᱮᱜ ᱠᱟᱱᱟ ᱜᱚᱲᱚ ᱚᱱᱟ ᱜᱮ ᱟᱯᱷᱥᱩᱥ ᱫᱩᱠ ᱨᱮᱭᱟᱜ ᱠᱟᱛᱷᱟ ᱛᱤᱦᱤᱧ ᱱᱩᱠᱩ ᱪᱮᱠᱟ ᱠᱟᱛᱮ ᱱᱩᱠᱩ ᱡᱩᱣᱟᱹᱱ ᱢᱟᱹᱭ ᱵᱟᱹᱵᱩ ᱛᱟᱠᱚ ᱟᱨ ᱢᱟᱹᱭ ᱵᱤᱴᱤ ᱛᱟᱠᱚ ᱡᱮ ᱱᱚᱣᱟ ᱵᱚᱱ ᱵᱩᱡᱷᱟᱹᱣ ᱦᱚᱪᱚ ᱫᱟᱲᱮᱭᱟᱠᱚᱣᱟ ᱥᱟᱶᱛᱟ ᱛᱮ ᱟᱵᱚ ᱱᱚᱝᱠᱟᱱᱟᱜ ᱠᱟᱹᱢᱤ ᱨᱮ ᱜᱚᱲᱚ ᱠᱚ ᱮᱢ ᱫᱟᱲᱮᱭᱟᱜᱼᱟ ᱚᱱᱟ ᱜᱮ ᱠᱟᱛᱷᱟ ᱢᱮᱱᱫᱩᱧ ᱢᱮᱱᱟ ᱱᱩᱠᱩ ᱛᱤᱥ ᱵᱚᱱ ᱮᱵᱷᱮᱱ ᱦᱚᱪᱚ ᱫᱟᱲᱮᱭᱟᱠᱚᱣᱟ ᱮᱱᱦᱤᱞᱳᱜ ᱜᱮ ᱟᱵᱚ ᱥᱟᱱᱟᱢ ᱨᱮᱜᱮ ᱯᱷᱩᱨᱜᱟᱹᱞ ᱨᱮᱭᱟᱜ ᱠᱟᱹᱢᱤ ᱨᱮ ᱟᱫᱚ ᱡᱚᱥ ᱫᱚ ᱯᱷᱩᱨᱜᱟᱹᱞ ᱨᱮᱭᱟᱜ ᱡᱚ ᱵᱮᱞᱮ ᱡᱟᱝ ᱫᱚ ᱵᱚᱱ ᱜᱟᱵᱮ ᱫᱚᱵᱚᱱ ᱧᱟᱢ ᱫᱟᱲᱮᱭᱟᱜᱼᱟ